ᱱᱤᱛᱚᱜ ᱫᱚ ᱟᱛᱳ ᱨᱮᱭᱟᱜ ᱩᱱᱱᱚᱛᱤ ᱞᱮᱠᱟ ᱛᱮᱫᱚ ᱟᱭᱢᱟ ᱨᱚᱠᱚᱢ ᱦᱩᱭ ᱠᱟᱱᱟ ᱡᱮᱢᱚᱱ ᱞᱟᱦᱟ ᱛᱮᱫᱚ ᱪᱟᱞᱟᱜ ᱦᱩᱭᱩᱜᱚᱜ ᱛᱟᱞᱮ ᱛᱟᱦᱮᱸᱜᱼᱟ ᱡᱮᱢᱚᱱ ᱚᱯᱷᱤᱥ ᱨᱮ ᱪᱟᱞᱟᱜ ᱦᱩᱭᱩᱜᱚᱜ ᱛᱟᱞᱮ ᱛᱟᱦᱮᱸᱜᱼᱟ ᱡᱟᱦᱟᱱᱟᱜ ᱠᱟᱹᱢᱤ ᱞᱟᱹᱜᱤᱫ ᱛᱮ ᱟᱭᱢᱟ ᱫᱤᱱ ᱟᱹᱪᱩᱨᱚᱜ ᱦᱩᱭᱩᱜᱚᱜ ᱛᱟᱞᱮ ᱛᱟᱦᱮᱸᱜᱼᱟ ᱢᱤᱢᱤᱫ ᱜᱚᱴᱮᱡ ᱠᱟᱹᱢᱤ ᱞᱟᱹᱜᱤᱫ ᱛᱮ ᱟᱫᱚ ᱱᱤᱛᱚᱜ ᱫᱚ ᱚᱱᱟ ᱨᱮᱭᱟᱜ ᱥᱩᱡᱳᱜ ᱥᱩᱵᱤᱫᱷᱟ ᱞᱟᱹᱜᱤᱫ ᱛᱮᱫᱚ ᱟᱞᱮ ᱫᱚ ᱱᱤᱛᱚᱜ ᱫᱚ ᱢᱟᱱᱮ ᱟᱛᱳ ᱟᱛᱳ ᱢᱟᱱᱮ ᱠᱚ ᱵᱮᱨᱮᱫ ᱟᱠᱟᱜ ᱛᱟᱞᱮᱭᱟ ᱢᱤᱢᱤᱫ ᱜᱚᱴᱮᱡ ᱠᱚᱢᱯᱤᱭᱩᱴᱟᱨ ᱚᱱᱞᱟᱭᱤᱱ ᱛᱮ ᱢᱤᱢᱤᱫ ᱜᱚᱴᱮᱡ ᱠᱟᱹᱢᱤ ᱡᱟᱦᱟᱱᱟᱜ ᱯᱷᱨᱚᱢ ᱯᱷᱤᱞᱟᱯ ᱞᱟᱹᱜᱤᱫ ᱥᱮ ᱡᱟᱦᱟᱱᱟᱜ ᱱᱚᱣᱟ ᱠᱟᱹᱢᱤ ᱠᱚ ᱞᱟᱹᱜᱤᱫ ᱛᱮ ᱚᱱᱞᱟᱭᱤᱱ ᱛᱮ ᱠᱟᱹᱢᱤ ᱠᱚ ᱞᱟᱹᱜᱤᱫ ᱛᱮ ᱚᱱᱟ ᱞᱟᱹᱜᱤᱫ ᱛᱮ ᱟᱞᱮ ᱫᱚ ᱱᱤᱛᱚᱜ ᱫᱚ ᱥᱩᱵᱤᱫᱟ ᱦᱩᱭᱩᱜ ᱠᱟᱱ ᱛᱟᱞᱮᱭᱟ ᱟᱛᱳ ᱟᱛᱳ ᱨᱮ ᱢᱤᱢᱤᱫ ᱜᱚᱴᱮᱡ ᱚᱱᱞᱟᱭᱤᱱ ᱫᱚᱠᱟᱱ ᱠᱚ ᱵᱮᱨᱮᱫ ᱟᱠᱟᱜ ᱛᱟᱞᱮᱭᱟ ᱱᱤᱭᱟᱹ ᱟᱰᱮ ᱯᱟᱥᱮ ᱨᱮᱫᱚ ᱚᱱᱟ ᱞᱮᱠᱟᱛᱮ ᱱᱤᱛᱚᱜ ᱫᱚ ᱟᱞᱮᱭᱟᱜ ᱡᱟᱦᱟᱱ ᱚᱥᱩᱵᱤᱫᱟ ᱫᱚ ᱥᱮᱭ ᱨᱚᱠᱚᱢ ᱫᱚ ᱵᱟᱝ ᱦᱩᱭᱩᱜᱚᱜ ᱠᱟᱱ ᱛᱟᱞᱮᱭᱟ ᱢᱤᱢᱤᱫ ᱜᱚᱴᱮᱡ ᱠᱟᱹᱢᱤᱨᱮ ᱚᱱᱠᱟ ᱡᱮ ᱚᱧᱪᱚᱞ ᱛᱮᱜᱮ ᱥᱮ ᱵᱞᱚᱠ ᱛᱮᱜᱮ ᱪᱟᱞᱟᱜ ᱦᱩᱭᱩᱜᱚᱜ ᱛᱟᱞᱮᱭᱟ ᱥᱚᱵ ᱥᱚᱢᱚᱭ ᱚᱱᱠᱟ ᱫᱚ ᱵᱟᱝ ᱱᱤᱛᱚᱜ ᱫᱚ ᱚᱱᱟ ᱥᱩᱡᱳᱜᱽ ᱥᱩᱵᱤᱫᱟ ᱢᱤᱢᱤᱫ ᱜᱚᱴᱮᱡ ᱟᱛᱳ ᱨᱮ ᱱᱤᱛᱚᱜ ᱚᱱᱠᱟ ᱦᱮᱡ ᱟᱠᱟᱱᱟ ᱡᱮ ᱱᱚᱝᱠᱟ ᱱᱚᱛᱩᱱ ᱵᱷᱟᱵᱮ ᱫᱚ ᱚᱱᱟ ᱜᱮᱠᱚ ᱦᱳᱭ ᱠᱟᱫᱟ ᱡᱮ ᱴᱟᱠᱟ ᱛᱩᱞᱟᱹᱣ ᱞᱟᱹᱜᱤᱫ ᱦᱚᱸ ᱱᱤᱛᱚᱜ ᱵᱮᱝᱠᱮ ᱛᱮᱫᱚ ᱥᱚᱵ ᱥᱚᱢᱚᱭ ᱵᱟᱝ ᱪᱟᱞᱟᱜ ᱦᱩᱭᱩᱜᱚᱜ ᱠᱟᱱᱟ ᱱᱤᱛᱚᱜ ᱫᱚ ᱚᱱᱟ ᱡᱮᱢᱚᱱ ᱢᱤᱫ ᱜᱚᱴᱮᱡ ᱞᱟᱹᱴᱩ ᱞᱟᱹᱴᱩ ᱢᱳᱵᱟᱭᱤᱞ ᱢᱮᱱᱟᱜᱼᱟ ᱚᱱᱟ ᱠᱷᱚᱡ ᱜᱮ ᱯᱷᱳᱱ ᱯᱷᱳᱱ ᱯᱮ ᱛᱮ ᱴᱟᱠᱟ ᱦᱚᱸᱞᱮ ᱠᱩᱞ ᱫᱟᱲᱮᱭᱟᱜ ᱠᱟᱱᱟ ᱡᱟᱦᱟᱸ ᱠᱚᱨᱮ ᱦᱚᱸ ᱥᱮ ᱴᱟᱠᱟ ᱦᱚᱸᱞᱮ ᱮᱢ ᱫᱟᱲᱮᱭᱟᱜ ᱠᱟᱱᱟ ᱥᱮ ᱱᱤᱝᱠᱟ ᱠᱟᱹᱴᱤᱡ ᱠᱟᱹᱴᱤᱡ ᱱᱚᱝᱠᱟ ᱮᱴᱤᱭᱮᱢ ᱠᱚᱦᱚᱸ ᱠᱚ ᱠᱷᱩᱞᱟᱹᱣ ᱠᱟᱫᱟ ᱱᱚᱣᱟ ᱞᱟᱹᱜᱤᱫ ᱛᱮ ᱥᱩᱵᱤᱫᱷᱟ ᱟᱛᱳ ᱚᱲᱟᱜ ᱨᱮ ᱦᱩᱭ ᱠᱟᱱ ᱛᱟᱞᱮᱭᱟ